ᱡᱚᱦᱟᱨ ᱜᱮ ᱤᱧ ᱢᱮᱱᱮᱫ ᱠᱟᱱᱟ ᱵᱷᱟᱨᱚᱛᱤ ᱥᱚᱨᱮᱱ ᱟᱞᱮ ᱫᱚ ᱦᱮᱸ ᱟᱹᱰᱤ ᱨᱮᱸᱜᱮᱡ ᱜᱮᱭᱟᱞᱮ ᱟᱞᱮ ᱫᱚ ᱪᱮᱫ ᱠᱚ ᱢᱮᱛᱟᱫᱼᱟ ᱟᱹᱰᱤ ᱨᱮᱸᱜᱮᱡ ᱜᱮᱭᱟᱞᱮ ᱠᱟᱹᱴᱤᱡ ᱠᱷᱚᱱᱟᱜ ᱞᱮ ᱦᱟᱨᱟᱭᱮᱱᱟ ᱯᱚᱭᱥᱟ ᱴᱟᱠᱟ ᱵᱟᱝ ᱚᱵᱷᱟᱵᱽ ᱛᱮ ᱵᱟᱝ ᱜᱮᱞᱮ ᱯᱟᱲᱦᱟᱣ ᱫᱟᱲᱮ ᱠᱟᱫᱟ ᱫᱚᱢᱮ ᱟᱹᱰᱤᱜᱮ ᱛᱚᱵᱮ ᱟᱹᱰᱤᱜᱮ ᱟᱹᱰᱤ ᱜᱮᱞᱮ ᱨᱮᱸᱜᱮᱡ ᱜᱮᱭᱟ ᱛᱚ ᱵᱟᱵᱟ ᱛᱟᱠᱚ ᱦᱚᱸ ᱠᱟᱹᱢᱤᱭᱟᱠᱚ ᱠᱟᱹᱢᱤ ᱪᱷᱟᱲᱟ ᱯᱚᱭᱥᱟ ᱴᱟᱠᱟ ᱵᱟᱝᱜᱮ ᱦᱤᱡᱩᱜᱼᱟ ᱯᱚᱭᱥᱟ ᱴᱟᱠᱟ ᱚᱱᱟ ᱪᱷᱟᱲᱟ ᱚᱵᱷᱟᱵᱽ ᱚᱱᱟ ᱠᱷᱟᱹᱛᱤᱨ ᱜᱮ ᱵᱟᱝ ᱜᱮᱞᱮ ᱯᱟᱲᱦᱟᱣ ᱠᱟᱜᱼᱟ ᱟᱨ ᱢᱤᱫ ᱵᱟᱨ ᱫᱤᱫᱤ ᱛᱟᱠᱚ ᱯᱟᱲᱦᱟᱣ ᱠᱟᱜ ᱨᱮᱦᱚᱸ ᱢᱟᱱᱮ ᱪᱟᱹᱠᱨᱤ ᱮᱢᱟᱱ ᱠᱚ ᱧᱟᱢ ᱞᱮᱠᱷᱟᱡ ᱫᱚ ᱢᱟᱱᱮ ᱵᱮᱥ ᱜᱮ ᱟᱹᱰᱤ ᱢᱚᱡᱽ ᱦᱩᱭ ᱠᱚᱜᱼᱟ ᱱᱚᱛᱮ ᱫᱚ ᱫᱤᱫᱤ ᱛᱟᱠᱚ ᱠᱚ ᱯᱟᱲᱦᱟᱣ ᱠᱟᱜᱼᱟ ᱥᱟᱱᱟᱢ ᱜᱮ ᱢᱟᱱᱮ ᱯᱚᱭᱥᱟ ᱵᱟᱝ ᱠᱟᱨᱚᱱ ᱛᱮ ᱢᱟᱱᱮ ᱚᱵᱷᱟᱵᱽ ᱤᱭᱟᱹ ᱛᱚ ᱪᱟᱹᱠᱨᱤ ᱜᱮ ᱵᱟᱝ ᱦᱤᱡᱩᱜ ᱠᱟᱱᱟ ᱚᱱᱟᱛᱮ ᱵᱟᱠᱚ ᱧᱟᱢᱫᱟ ᱛᱚ ᱟᱞᱮ ᱦᱚᱸ ᱟᱞᱮ ᱫᱚ ᱨᱮᱸᱜᱮᱡ ᱜᱮᱭᱟᱞᱮ ᱨᱮᱸᱜᱮᱡ ᱜᱮᱭᱟᱞᱮ ᱛᱚ ᱚᱱᱟ ᱠᱷᱟᱹᱛᱤᱨ ᱜᱮ ᱟᱞᱮ ᱫᱚ ᱟᱹᱰᱤ ᱩᱯᱚᱠᱟᱨ ᱞᱮ ᱠᱷᱚᱡᱚᱜ ᱠᱟᱱᱟ ᱡᱟᱦᱟᱸᱭ ᱵᱟᱦᱨᱮ ᱠᱷᱚᱱᱟᱜ ᱡᱩᱫᱤ ᱴᱟᱠᱟ ᱯᱚᱭᱥᱟ ᱯᱮ ᱮᱢ ᱫᱟᱲᱮ ᱠᱮᱭᱟ ᱥᱮ ᱪᱟᱹᱠᱨᱤ ᱮᱢᱟᱱ ᱯᱮ ᱪᱷᱳᱴᱳ ᱢᱚᱴᱳ ᱯᱮ ᱮᱢᱟ ᱞᱮᱭᱟ ᱡᱟᱦᱟᱸ ᱫᱚ ᱠᱟᱹᱴᱤᱡᱼᱢᱟᱹᱴᱤᱡ ᱢᱟᱪᱷᱟ ᱛᱷᱚᱲᱟ ᱛᱷᱚᱲᱟ ᱜᱮᱠᱚ ᱯᱟᱲᱦᱟᱣ ᱠᱟᱜᱼᱟ ᱩᱱᱠᱩ ᱠᱚᱫᱚ ᱡᱟᱦᱟᱱᱟᱜ ᱯᱟᱲᱦᱟᱜ ᱞᱟᱹᱜᱤᱫ ᱛᱮ ᱴᱟᱠᱟ ᱯᱚᱭᱥᱟ ᱠᱚ ᱠᱩᱞ ᱞᱮᱠᱷᱟᱡ ᱰᱚ ᱢᱟᱲᱟᱝ ᱟᱹᱰᱤ ᱵᱮᱥ ᱜᱮ ᱦᱩᱭ ᱠᱚᱜᱼᱟ ᱟᱨ ᱱᱤᱛᱚᱜ ᱜᱚᱜᱚᱼᱵᱟᱵᱟ ᱵᱟᱝ ᱠᱚ ᱠᱟᱹᱢᱤ ᱞᱮᱠᱷᱟᱡ ᱫᱚ ᱴᱟᱠᱟᱼᱯᱚᱭᱥᱟ ᱵᱟᱝ ᱦᱤᱡᱩᱜ ᱠᱟᱱᱟ ᱟᱞᱮ ᱫᱚ ᱠᱟᱹᱢᱤ ᱦᱚᱸᱞᱮ ᱠᱟᱹᱢᱤᱭᱟ ᱟᱨ ᱵᱟᱞᱮ ᱠᱟᱹᱢᱤ ᱞᱮᱠᱷᱟᱱ ᱥᱮ ᱵᱟᱞᱮ ᱡᱚᱢ ᱫᱟᱲᱮᱭᱟᱜᱼᱟ ᱥᱮ ᱴᱟᱠᱟ ᱯᱚᱭᱥᱟ ᱵᱟᱝ ᱦᱤᱡᱩᱜᱼᱟ ᱚᱱᱟ ᱠᱟᱨᱚᱱ ᱛᱮ ᱠᱟᱹᱢᱤ ᱦᱚᱸᱞᱮ ᱠᱟᱹᱢᱤᱭᱟ ᱟᱨ ᱥᱠᱩᱞ ᱦᱚᱸᱞᱮ ᱪᱟᱞᱟᱜᱼᱟ ᱛᱚ ᱟᱞᱮ ᱫᱚ ᱢᱚᱡᱽ ᱛᱮᱜᱮ ᱵᱟᱝ ᱯᱟᱲᱦᱟᱜ ᱠᱟᱱᱟᱞᱮ ᱛᱚ ᱚᱱᱟ ᱛᱮᱜᱮ ᱚᱞ ᱪᱤᱠᱤ ᱛᱮᱦᱚᱸ ᱵᱟᱞᱮ ᱢᱮᱱ ᱫᱟᱲᱮᱜ ᱠᱟᱱᱟ ᱟᱨ ᱟᱨ ᱡᱟᱦᱟᱸᱭ ᱟᱯᱮ ᱠᱚᱜᱮ ᱵᱟᱦᱨᱮ ᱡᱟᱦᱟᱸᱭ ᱢᱮᱱᱟᱜ ᱦᱟᱛᱟᱲ ᱯᱮᱭᱟ ᱛᱚ ᱫᱤᱫᱤ ᱛᱟᱠᱚ ᱮᱢᱟᱱ ᱛᱮ ᱯᱚᱭᱥᱟ ᱯᱮ ᱥᱮ ᱪᱟᱹᱠᱨᱤ ᱠᱚ ᱱᱚᱠᱨᱤ ᱠᱚᱯᱮ ᱮᱢᱟ ᱞᱮᱠᱚ ᱠᱷᱟᱡ ᱫᱚ ᱥᱟᱦᱟᱡᱽᱡᱚ ᱞᱮᱠᱷᱟᱡ ᱫᱚ ᱟᱹᱰᱤ ᱢᱚᱡᱽ ᱜᱮ ᱦᱩᱭ ᱠᱚᱜᱼᱟ ᱟᱹᱰᱤ ᱜᱮᱞᱮ ᱨᱮᱸᱜᱮᱡ ᱜᱮᱭᱟ ᱛᱷᱚᱲᱟᱜᱟᱱ ᱴᱟᱠᱟ ᱯᱩᱭᱥᱟᱹ ᱮᱢ ᱞᱮᱠᱷᱟᱡ ᱫᱚ ᱵᱷᱟᱜᱮ ᱜᱮ ᱦᱩᱭ ᱠᱚᱜᱼᱟ ᱱᱤᱛᱚᱜ ᱫᱚ ᱟᱞᱮ ᱫᱚ ᱟᱹᱰᱤ ᱨᱮᱸᱜᱮᱡ ᱜᱮᱭᱟᱞᱮ ᱥᱮᱨᱚᱠᱚᱢ ᱚᱵᱚᱥᱛᱷᱟ ᱵᱟᱹᱱᱩᱜᱼᱟ ᱥᱮᱨᱚᱠᱚᱢ ᱵᱟᱞᱮ ᱯᱟᱲᱦᱟᱣ ᱫᱟᱲᱮ ᱠᱟᱫᱟ ᱛᱚ ᱟᱞᱮ ᱞᱮ ᱢᱮᱱ ᱦᱚᱪᱚᱭᱮᱫᱟ ᱡᱟᱦᱟᱱᱟᱜ ᱢᱟᱱᱮ ᱱᱚᱠᱨᱤ ᱠᱚᱭ ᱮᱢᱚᱜᱼᱟ ᱡᱟᱦᱟᱸ ᱞᱮᱠᱷᱟᱡ ᱟᱹᱰᱤ ᱵᱮᱥ ᱜᱮ ᱦᱩᱭ ᱠᱚᱜᱼᱟ